ᱡᱷᱮᱸᱴ ᱨᱮᱭᱟᱜ ᱛᱮᱨᱚ ᱫᱤᱱᱨᱮ ᱨᱩᱦᱱᱤ ᱟᱥᱟᱲ ᱨᱮᱭᱟᱜ ᱥᱟᱛ ᱫᱤᱱᱨᱮ ᱟᱢᱵᱟᱵᱚᱛᱤ ᱟᱨ ᱟᱜᱚᱥᱴ ᱨᱮᱭᱟᱜ ᱯᱚᱱᱮᱨᱚ ᱫᱤᱱᱨᱮ ᱥᱟᱹᱫᱷᱤᱱᱚᱛᱟ ᱫᱤᱵᱚᱥ ᱟᱨ ᱟᱥᱟᱲ ᱥᱨᱟᱵᱚᱱ ᱨᱮᱭᱟᱜ ᱛᱤᱨᱤᱥ ᱛᱟᱹᱨᱤᱠᱷ ᱨᱮ ᱢᱚᱱᱥᱟ ᱯᱩᱡᱟᱹ ᱵᱟᱦᱟ ᱵᱟᱨᱭᱟ ᱛᱤᱨᱤᱥ ᱛᱟᱨᱤᱠᱷᱨᱮ ᱵᱤᱥᱥᱚ ᱠᱚᱨᱢᱟ ᱯᱩᱡᱟᱹ ᱟᱨ ᱱᱮᱥ ᱵᱟᱭᱤᱥ ᱛᱟᱨᱤᱠᱷ ᱨᱮ ᱫᱟᱸᱥᱟᱭ ᱨᱮᱭᱟᱜ ᱵᱟᱭᱤᱥ ᱛᱟᱨᱤᱠᱷ ᱨᱮ ᱫᱩᱨᱜᱟᱹ ᱯᱩᱡᱟᱹ ᱟᱨ ᱱᱚᱣᱟ ᱰᱤᱥᱮᱢᱵᱚᱨ ᱨᱮᱭᱟᱜ ᱯᱚᱸᱪᱤᱥ ᱛᱟᱨᱤᱠᱷ ᱨᱮ ᱠᱨᱤᱥᱴ ᱢᱟᱥ ᱟᱵᱟᱨ ᱥᱚᱨᱦᱟᱭ ᱦᱩᱭᱩᱜ ᱠᱟᱱ ᱛᱟᱵᱳᱱᱟ ᱟᱵᱚᱱᱟᱜ ᱱᱚᱣᱟ ᱟᱴᱷᱟᱥ ᱛᱟᱨᱤᱠᱷ ᱟᱨ ᱥᱟᱠᱨᱟᱛ ᱦᱳᱭᱳᱜ ᱠᱟᱱ ᱛᱟᱵᱳᱱᱟ ᱛᱤᱨᱤᱥᱮ ᱯᱳᱥ